ᱟᱵᱚᱣᱟᱜ ᱞᱟᱠᱪᱟᱨ ᱠᱚᱫᱚ ᱦᱚᱲᱟᱜ ᱟᱹᱰᱤ ᱫᱤᱱ ᱠᱷᱚᱡ ᱜᱚᱲᱚᱢ ᱦᱟᱲᱟᱢ ᱛᱟᱠᱚ ᱠᱚᱠᱚ ᱫᱚᱦᱚ ᱟᱹᱜᱩ ᱟᱠᱟᱫᱟ ᱱᱤᱛᱚᱜ ᱢᱮᱱᱠᱷᱟᱡ ᱦᱮᱸ ᱟᱵᱚ ᱦᱚᱲᱟᱜ ᱡᱚᱛᱚ ᱡᱚᱛᱚ ᱜᱮ ᱵᱚᱞᱮ ᱱᱚᱜᱼᱚᱭ ᱵᱟᱦᱚᱨᱮ ᱥᱮᱫᱠᱚ ᱥᱮᱱᱚᱜ ᱠᱟᱱᱛᱮ ᱪᱟᱹᱠᱨᱤ ᱵᱟᱹᱠᱨᱤᱜ ᱦᱚᱲ ᱱᱚᱜᱼᱚᱭ ᱱᱤᱛᱚᱜᱼᱫᱚ ᱡᱚᱛᱚ ᱠᱚ ᱦᱤᱲᱤᱧ ᱪᱟᱵᱟᱭᱮᱫ ᱠᱟᱱᱟ ᱟᱵᱚᱣᱟᱜ ᱞᱟᱠᱪᱟᱨ ᱠᱚᱫᱚ ᱦᱮᱸ ᱚᱠᱟᱨᱮ ᱫᱚᱝ ᱥᱮᱨᱮᱧ ᱞᱟᱜᱽᱲᱮ ᱥᱮᱨᱮᱧ ᱟᱵᱚᱣᱟᱜ ᱥᱟᱱᱛᱟᱲ ᱠᱚᱣᱟᱜ ᱫᱚ ᱡᱚᱛᱚ ᱜᱮᱠᱚ ᱦᱤᱲᱤᱧᱮᱫ ᱠᱟᱱ ᱛᱟᱠᱳᱣᱟ ᱛᱟᱵᱳᱱᱟ ᱚᱠᱟᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱸᱰᱮ ᱫᱚ ᱵᱟᱝᱠᱚ ᱪᱟᱞᱟᱜ ᱠᱟᱱ ᱛᱟᱵᱚᱱᱟ ᱚᱠᱟᱨᱮ ᱫᱤᱠᱩᱣᱟᱜ ᱠᱚ ᱦᱩᱭᱩᱜ ᱠᱟᱱᱟ ᱢᱮᱱᱠᱷᱟᱡ ᱚᱸᱰᱮ ᱜᱮᱠᱚ ᱪᱟᱞᱟᱜ ᱠᱟᱱᱟ ᱟᱫᱚ ᱟᱵᱚ ᱦᱚᱲᱟᱜ ᱥᱚᱢᱟᱡᱽ ᱫᱚ ᱚᱱᱠᱟ ᱛᱮᱜᱮ ᱵᱟᱹᱲᱤᱡ ᱪᱟᱵᱟᱜ ᱠᱟᱱ ᱛᱟᱵᱚᱱᱟ ᱵᱟᱝᱠᱚ ᱫᱤᱥᱟᱹᱭᱮᱜ ᱠᱟᱱ ᱛᱟᱵᱚᱱᱟ ᱡᱮᱱᱚ ᱦᱩᱫᱤᱥ ᱛᱟᱦᱮᱱ ᱛᱟᱠᱚ ᱱᱚᱣᱟ ᱞᱟᱠᱪᱟᱨ ᱫᱚ ᱵᱚᱞᱮ ᱵᱟᱵᱚᱱ ᱦᱤᱲᱤᱧ ᱚᱱᱠᱟ ᱜᱮᱵᱚᱱ ᱫᱤᱥᱟᱹ ᱟᱹᱜᱩᱭᱼᱢᱟ